ᱦᱮᱞᱳ ᱡᱚᱦᱟᱨ ᱜᱮ ᱜᱚᱢᱠᱮ ᱢᱮᱱ ᱮᱫᱟᱹᱧ ᱟᱹᱵᱤᱱ ᱦᱤᱡᱩᱜ ᱦᱤᱡᱩᱜ ᱠᱟᱱᱟᱵᱤᱱ ᱥᱮ ᱵᱟᱝ ᱜᱮ

ᱦᱟᱸᱰᱮ ᱠᱟᱹᱢᱤ ᱛᱟᱵᱚ ᱮᱦᱚᱵ ᱠᱟᱱᱟ

ᱠᱟᱹᱢᱤ ᱦᱚᱨᱟ ᱠᱚ ᱥᱮᱱᱚᱜ ᱠᱟᱱ ᱜᱮᱭᱟ ᱱᱟᱯᱟᱭ ᱛᱮᱜᱮ ᱥᱮᱱᱚᱜ ᱠᱟᱱ ᱜᱮᱭᱟ ᱟᱨ ᱞᱮᱵᱟᱨ ᱠᱚᱦᱚᱸ ᱱᱟᱯᱟᱭ ᱛᱮᱜᱮ ᱠᱚ ᱠᱟᱹᱢᱤᱭᱮᱫᱼᱟ ᱛᱟᱵᱚ ᱚᱱᱠᱟ ᱢᱟ ᱠᱟᱹᱢᱤ ᱦᱚᱨᱟ ᱢᱟ ᱞᱚᱜᱚᱱ ᱞᱚᱜᱚᱱ ᱜᱮᱞᱮ ᱢᱮᱱ ᱦᱚᱪᱚᱭᱮᱫᱼᱟ ᱟᱫᱚ ᱪᱮᱫ ᱞᱮᱠᱟ ᱠᱟᱱᱟ ᱚᱱᱠᱟ ᱢᱟ ᱟᱞᱮ ᱢᱟ ᱞᱚᱜᱚᱱ ᱜᱮᱞᱮ ᱪᱮᱥᱴᱟᱭᱮ ᱠᱟᱱ ᱦᱟᱸᱜ ᱦᱮᱸ ᱚᱱᱠᱟ ᱢᱤᱫ ᱦᱟᱯᱛᱟ ᱵᱷᱤᱛᱤᱨ ᱜᱟᱱ ᱛᱮᱫᱚ ᱚᱱᱟ ᱡᱟᱦᱟᱸ ᱴᱷᱤᱠᱟᱹ ᱵᱚ ᱦᱟᱛᱟᱣ ᱠᱟᱜᱼᱟ ᱡᱮ ᱠᱚᱱᱴᱮᱠ ᱵᱚ ᱦᱟᱛᱟᱣ ᱟᱠᱟᱫᱼᱟ ᱚᱱᱟ ᱫᱚ ᱱᱟᱦᱟᱜ ᱵᱚ ᱯᱩᱨᱟᱹᱣ ᱞᱮᱠᱟ ᱜᱮ ᱵᱩᱡᱷᱟᱹᱜ ᱠᱟᱱᱟ

ᱚ ᱴᱟᱭᱤᱥ ᱠᱚᱢᱟ ᱟᱹᱜᱩᱞᱤᱧ ᱢᱮᱱ ᱟᱠᱟᱫ ᱜᱮ ᱚᱱᱠᱟ ᱜᱮ ᱟᱫᱚ ᱛᱮᱦᱮᱧ ᱦᱟᱸᱜ ᱚᱱᱟ ᱥᱮᱴᱮᱨᱚᱜ ᱞᱟᱹᱜᱤᱫ ᱴᱟᱭᱤᱥ ᱫᱚ ᱱᱟᱦᱟᱜ ᱢᱮᱱ ᱟᱠᱟᱫᱟᱠᱚ ᱦᱳᱭ ᱚᱱᱠᱟ ᱫᱚ ᱚᱱᱟ ᱴᱟᱭᱤᱞᱥ ᱠᱚᱫᱚ ᱚᱠᱟ ᱠᱚᱨᱮ ᱱᱟᱦᱟᱜ ᱵᱚ ᱞᱟᱜᱟᱣᱟ ᱵᱷᱤᱛᱨᱤ ᱨᱮ ᱥᱮ ᱵᱟᱨᱦᱮ ᱠᱚᱨᱮ ᱦᱚᱸ ᱟᱪᱪᱷᱟ ᱠᱟᱸᱛ ᱠᱚᱨᱮᱜᱮ ᱚ ᱦᱚᱸ ᱦᱮᱸ ᱛᱚ ᱟᱨ ᱚᱱᱠᱟ ᱮᱴᱟᱜ ᱠᱚᱨᱮ ᱠᱚᱱᱴᱟᱠ ᱠᱚ ᱥᱮ ᱱᱚᱝᱠᱟ ᱤᱭᱟᱹ ᱠᱚ ᱢᱮᱱᱟ ᱟᱥᱮ ᱵᱟᱝ ᱜᱮ ᱟᱫᱚ ᱟᱨᱦᱚᱸ ᱢᱮᱱᱟ ᱜᱮᱭᱟ ᱚᱱᱠᱟ ᱤᱭᱟᱹ ᱠᱚ ᱠᱚᱱᱴᱟᱠ ᱠᱚ ᱦᱮᱸ ᱛᱚ ᱚᱱᱠᱟ ᱢᱟ ᱟᱹᱞᱤᱧ ᱢᱟ ᱱᱚᱸᱰᱮ ᱞᱚᱜᱚᱱ ᱜᱮᱞᱤᱧ ᱢᱮᱱᱮᱫᱼᱟ ᱯᱩᱨᱟᱹᱣ ᱦᱟᱸᱜ ᱚᱱᱠᱟ ᱥᱟᱯᱛᱟ ᱵᱷᱤᱛᱤᱨ ᱜᱟᱱ ᱛᱮᱫᱚ ᱯᱩᱨᱟᱹᱜ ᱜᱮᱭᱟ ᱟᱨ ᱚᱸᱰᱮ ᱨᱟᱡᱽᱱᱚᱜᱚᱨ ᱥᱮᱫ ᱨᱮᱫᱚ ᱛᱤᱱᱟᱹ ᱜᱟᱱ ᱚᱱᱛᱮ ᱢᱮᱱᱟᱜᱼᱟ ᱠᱟᱹᱢᱤ ᱦᱚᱨᱟ ᱫᱚ ᱚᱱᱛᱮ ᱫᱚ

ᱛᱤᱱᱟᱹ ᱢᱟᱥ ᱦᱩᱭᱩᱜᱼᱟ ᱛᱤᱱᱟᱹᱜ ᱫᱤᱱ ᱛᱮ

ᱚ ᱦᱮᱸ ᱛᱚ ᱤᱱᱟᱹᱜ ᱛᱮᱫᱚ ᱛᱚᱵᱮ ᱵᱚᱱ ᱤᱭᱟᱹᱭᱟ ᱥᱴᱟᱴᱟ ᱦᱮᱸ ᱱᱚᱛᱮ ᱫᱚ ᱠᱟᱹᱢᱤ ᱦᱮᱸ ᱱᱚᱛᱮ ᱢᱟ ᱟᱹᱞᱤᱧ ᱢᱟ ᱱᱟᱯᱟᱭ ᱛᱮᱜᱮᱞᱤᱧ ᱠᱟᱹᱢᱤ ᱦᱚᱪᱚᱭᱮᱫ ᱠᱚᱣᱟ ᱟᱨ ᱚᱱᱠᱟ ᱵᱩᱡᱷᱟᱹᱜ ᱠᱟᱱᱟ ᱡᱮ ᱚᱸᱰᱮ ᱚᱱᱟ ᱚᱠᱛᱚ ᱠᱷᱚᱱ ᱢᱟᱲᱟᱝ ᱨᱮᱜᱮ ᱵᱚ ᱠᱟᱹᱢᱤ ᱯᱩᱨᱟᱹᱣ ᱞᱮᱠᱟ ᱜᱮ ᱱᱟᱦᱟᱜ ᱵᱩᱡᱷᱟᱹᱜ ᱠᱟᱱᱟ ᱦᱳᱭ ᱦᱳᱭ ᱟᱹᱞᱤᱧ ᱦᱚᱸ ᱚᱱᱠᱟ ᱜᱮᱞᱤᱧ ᱢᱮᱛᱟ ᱟᱠᱚ ᱠᱟᱱᱟ ᱜᱚᱢᱠᱮ ᱟᱫᱚ ᱟᱹᱵᱤᱱ ᱜᱮ ᱞᱚᱜᱚᱱ ᱫᱷᱟᱨᱟ ᱵᱮᱱ ᱦᱤᱡᱩ ᱠᱷᱟᱱ ᱱᱚᱛᱮ ᱠᱟᱹᱡ ᱜᱮ ᱱᱟᱦᱟᱜ ᱵᱮᱱ ᱧᱮᱞ ᱧᱚᱜ ᱠᱷᱟᱱ ᱪᱮᱫ ᱞᱮᱠᱟ ᱠᱟᱹᱢᱤ ᱦᱩᱭᱩᱜ ᱠᱟᱱᱟ ᱵᱟᱭ ᱦᱩᱭᱩᱜ ᱠᱟᱱᱟ ᱚᱱᱟᱜᱮ ᱟᱹᱞᱤᱧ ᱞᱤᱧ ᱢᱮᱱᱠᱷᱟᱱ ᱦᱟᱱᱛᱮ ᱫᱚ ᱛᱤᱥ ᱠᱚᱛᱮ ᱠᱟᱹᱢᱤ ᱵᱚ ᱮᱦᱚᱵᱟ ᱟᱴᱷᱟᱥ ᱛᱟᱹᱨᱤᱠᱷ ᱠᱚᱛᱮ ᱵᱚ ᱮᱦᱚᱵᱟ ᱟᱪᱪᱷᱟ ᱛᱳ ᱚᱱᱛᱮ ᱫᱚ ᱪᱮᱫ ᱦᱟᱸᱜ ᱚᱸᱰᱮ ᱫᱚ ᱜᱚᱢᱠᱮ ᱢᱮᱱᱟᱜᱼᱟ ᱛᱟᱵᱚ ᱪᱮᱫ ᱨᱮᱱᱟ ᱤᱭᱟᱹ ᱵᱮᱱ ᱦᱟᱛᱟᱣ ᱟᱠᱟᱫᱼᱟ ᱠᱚᱱᱴᱮᱠ ᱦᱟᱸᱜ ᱚᱸᱰᱮ ᱯᱷᱤᱞᱤ ᱨᱮᱱᱟᱜ ᱠᱟᱱᱟ ᱟᱪᱪᱷᱟ ᱚ ᱟᱹᱞᱤᱧ ᱢᱟ ᱚᱱᱠᱟ ᱜᱮᱞᱤᱧ ᱢᱮᱱ ᱚᱪᱚᱭᱮᱜᱼᱫ ᱡᱮ ᱱᱚᱸᱰᱮ ᱞᱚᱜᱚᱱ ᱵᱚ ᱯᱩᱨᱟᱹᱣᱟ ᱟᱫᱚ ᱪᱮᱫ ᱞᱮᱠᱟ ᱠᱟᱱᱟ ᱦᱟᱸᱜ ᱚᱱᱠᱟ ᱫᱚ ᱢᱟ ᱚᱠᱛᱚ ᱠᱷᱚᱱ ᱢᱟᱲᱟᱝ ᱨᱮᱜᱮ ᱯᱩᱨᱟᱹᱣ ᱨᱮᱱᱟ ᱞᱤᱧ ᱨᱤᱠᱟᱹᱭᱮᱫ ᱟᱹᱞᱤᱧ ᱦᱳᱭ ᱦᱳᱭ ᱦᱳᱭ ᱟᱨ ᱞᱮᱵᱟᱨ ᱠᱚᱫᱚ ᱪᱮᱫ ᱞᱮᱠᱟ ᱞᱤᱧ ᱢᱮᱛᱟ ᱠᱚᱣᱟ ᱢᱟᱲᱟᱝ ᱟᱜ ᱜᱚᱱᱚᱝ ᱛᱮᱜᱮ ᱥᱮ ᱱᱤᱭᱟᱹ ᱵᱟᱨ ᱫᱚ ᱵᱷᱮᱜᱟᱨ ᱜᱚᱱᱚᱝ ᱵᱚ ᱮᱢᱟᱠᱚ ᱠᱟᱱᱟ ᱵᱟᱝᱼᱟ ᱨᱮᱵᱮᱱ ᱫᱚᱠᱚ ᱨᱮᱵᱮᱱ ᱠᱟᱱᱟ ᱟᱫᱚ ᱠᱚ ᱯᱟᱪᱷᱮ ᱡᱟᱦᱟᱱᱟᱜ ᱠᱚ ᱢᱮᱱᱮᱫᱼᱟ ᱟᱫᱚ ᱪᱮᱫ ᱞᱮᱠᱟ ᱪᱚ ᱚᱱᱛᱮ ᱫᱚ ᱥᱤᱜᱤᱞ ᱫᱷᱟᱨᱟ ᱜᱮᱭᱟ ᱥᱮ ᱪᱮᱫ ᱚ ᱴᱷᱤᱠ ᱜᱮᱭᱟ ᱛᱚᱵᱮ ᱚᱱᱠᱟ ᱜᱮᱞᱤᱧ ᱢᱮᱛᱟ ᱠᱚᱣᱟ ᱦᱟᱸᱜ ᱟᱫᱚ ᱪᱮᱫ ᱠᱚ ᱢᱮᱱᱮᱫᱼᱟ ᱞᱮᱵᱟᱨ ᱠᱚᱥᱮ ᱟᱨ ᱫᱚᱲᱦᱟ ᱟᱨᱦᱚᱸ ᱞᱟᱹᱭ ᱨᱩᱣᱟᱹᱲ ᱟᱠᱚ ᱪᱮᱫ ᱠᱚ ᱢᱮᱱᱮᱫᱼᱟ ᱥᱮ ᱵᱟᱝ ᱦᱟᱸᱜ ᱟᱪᱪᱷᱟ ᱦᱚᱸ ᱴᱷᱤᱠ ᱜᱮᱭᱟ ᱛᱚᱵᱮ ᱩᱱᱠᱩ ᱦᱟᱸᱜ ᱞᱤᱧ ᱞᱟᱹᱭ ᱟᱠᱚ ᱠᱟᱱᱟ ᱦᱳᱭ ᱦᱳᱭ ᱟᱨ ᱟᱹᱵᱤᱱ ᱦᱟᱸᱜ ᱦᱤᱡᱩᱜ ᱠᱟᱱ ᱜᱮᱫᱚ ᱱᱟᱦᱟᱸᱜ ᱦᱳᱭ ᱦᱳᱭ ᱦᱳᱭ ᱢᱟ ᱛᱚᱵᱮ ᱦᱳᱭ ᱴᱷᱤᱠ ᱜᱮᱭᱟ ᱛᱚᱵᱮ ᱜᱚᱢᱠᱮ ᱤᱱᱠᱟᱹᱜᱮ ᱠᱟᱛᱷᱟ ᱠᱟᱱᱟ ᱦᱳᱭ ᱦᱳᱭ ᱴᱷᱤᱠ ᱴᱷᱤᱠ